ᱦᱮᱞᱳ ᱤᱧᱟᱹᱜ ᱧᱩᱛᱩᱢ ᱫᱚ ᱪᱷᱚᱵᱤ ᱴᱩᱰᱩ ᱤᱧ ᱞᱟᱹᱭᱫᱟ ᱡᱟᱦᱟᱱ ᱱᱚᱣᱟ ᱟᱡᱳᱫᱤᱭᱟᱹ ᱨᱮᱥᱴᱩᱨᱮᱱᱴ ᱨᱮ ᱞᱟᱜᱟᱣ ᱟᱠᱟᱱᱟ ᱯᱷᱳᱱ ᱛᱚ ᱤᱧ ᱠᱤᱪᱷᱩ ᱡᱚᱢᱟᱜ ᱤᱧ ᱚᱰᱟᱨ ᱞᱟᱹᱜᱤᱫ ᱡᱟᱦᱟᱸ ᱫᱚ ᱢᱟᱱᱮ ᱡᱟᱦᱟᱸᱨᱮ ᱫᱚᱦᱚ ᱞᱮᱠᱷᱟᱱ ᱵᱟᱝ ᱨᱮᱭᱟᱲᱚᱜᱼᱟ ᱥᱮ ᱵᱟᱝ ᱜᱚᱨᱚᱢᱚᱜᱼᱟ ᱚᱱᱠᱟᱱᱟᱜ ᱟᱨ ᱚᱰᱟᱨ ᱞᱟᱹᱜᱤᱫ ᱤᱧ ᱡᱟᱦᱟᱸ ᱡᱤᱱᱤᱥ ᱠᱚ ᱚᱱᱟ ᱡᱤᱱᱤᱥ ᱠᱚᱫᱚ ᱦᱩᱭᱩᱜ ᱠᱟᱱᱟ ᱤᱴᱟᱞᱤᱭᱟᱱ ᱢᱮᱠ ᱠᱨᱤᱠᱟᱢ ᱪᱟᱭᱱᱤᱥ ᱤᱱᱰᱤᱭᱟᱱ ᱡᱚᱢᱟᱜ ᱠᱚ